ᱦᱮᱞᱳ ᱦᱮᱸ ᱵᱟᱵᱽᱞᱩ ᱫᱟ ᱤᱧ ᱡᱮ ᱦᱚᱞᱟ ᱦᱚᱞᱟᱧ ᱞᱟᱹᱭᱟᱫ ᱢᱮᱭᱟ ᱜᱟᱯᱟ ᱤᱧ ᱴᱨᱮᱹᱱ ᱥᱟᱵᱽ ᱦᱩᱭᱩᱜ ᱛᱤᱧᱟᱹ ᱞᱟᱹᱭ ᱟᱠᱟᱫ ᱢᱮ ᱛᱟᱦᱮᱸᱫ ᱟᱹᱧ ᱥᱟᱛᱴᱟ ᱜᱟᱱ ᱥᱚᱢᱚᱭ ᱟᱫᱚ ᱥᱮᱛᱟᱜ ᱮᱱᱪᱚ ᱥᱟᱛᱴᱟ ᱢᱟ ᱵᱟᱡᱟᱣ ᱛᱮ ᱪᱟᱞᱟᱣᱮᱱ ᱮᱱᱛᱮ ᱨᱮᱦᱚᱸ ᱴᱳᱴᱳ ᱢᱟ ᱵᱟᱢ ᱟᱹᱜᱩᱭᱮᱫ ᱠᱟᱱ ᱪᱚ ᱤᱧᱟᱹᱜ ᱥᱟᱛ ᱥᱟᱲᱮ ᱥᱟᱛᱴᱟ ᱨᱮ ᱴᱨᱮᱹᱱ ᱢᱮᱱᱟᱜᱼᱟ ᱟᱨ ᱴᱨᱮᱹᱱ ᱡᱩᱫᱤ ᱵᱟᱹᱧ ᱥᱟᱵ ᱞᱮᱠᱷᱟᱱ ᱫᱚ ᱪᱮᱫ ᱦᱩᱭᱩᱜᱼᱟ ᱟᱢᱮᱢ ᱞᱟᱹᱭ ᱠᱮᱫᱟ ᱡᱮ ᱥᱟᱛᱴᱟ ᱞᱟᱦᱟ ᱨᱮᱜᱮᱧ ᱪᱟᱞᱟᱜᱼᱟ ᱢᱮᱱᱠᱷᱟᱱ ᱮᱠᱷᱚᱱᱳ ᱵᱟᱢ ᱥᱮᱴᱮᱨᱚᱜ ᱠᱟᱱᱟ ᱟᱫᱚ ᱛᱤᱱ ᱜᱷᱟᱹᱲᱤᱡ ᱱᱚᱝᱠᱟ ᱫᱚᱧ ᱛᱤᱸᱜᱩᱱᱟ ᱦᱚᱞᱟ ᱮᱰᱵᱷᱟᱱᱥᱤᱧ ᱮᱢᱟᱣᱟᱫ ᱢᱮᱭᱟ ᱯᱚᱧᱪᱟᱥ ᱴᱟᱠᱟ ᱞᱟᱹᱭ ᱠᱮᱫᱟᱢ ᱢᱤᱫᱥᱚ ᱴᱟᱠᱟ ᱞᱟᱜᱟᱜᱼᱟ ᱯᱚᱧᱪᱟᱥ ᱴᱟᱠᱟᱧ ᱮᱢᱟᱣᱟᱫ ᱢᱮᱭᱟ ᱟᱨ ᱱᱤᱛᱚᱜ ᱤᱧ ᱛᱤᱸᱜᱩᱣᱟᱠᱟᱱ ᱜᱮᱭᱟ ᱴᱳᱴᱳ ᱦᱚᱸ ᱵᱟᱢ ᱟᱜᱩᱭᱮᱫᱟ ᱦᱤᱡᱩᱜ ᱠᱟᱱᱟᱢ ᱦᱤᱡᱩᱜ ᱠᱟᱱᱟᱢ ᱮᱱᱟᱱ ᱦᱚᱧ ᱯᱷᱳᱱᱟᱫ ᱢᱮᱭᱟ ᱞᱟᱹᱭ ᱠᱮᱫᱟᱢ ᱦᱤᱡᱩᱜ ᱠᱟᱹᱱᱟᱹᱧ ᱦᱤᱡᱩᱜ ᱠᱟᱹᱱᱟᱹᱧ ᱟᱫᱚ ᱥᱟᱹᱨᱤ ᱥᱮ ᱱᱟᱥᱮᱢ ᱦᱤᱡᱩᱜ ᱠᱟᱱᱟ ᱮᱠᱷᱳᱱᱳ ᱵᱟᱢ ᱛᱤᱭᱟᱹᱜ ᱮᱫᱟ ᱡᱚᱞ ᱛᱟᱲᱟᱛᱟᱹᱲᱤ ᱟᱹᱜᱩ ᱜᱚᱫ ᱢᱮ ᱤᱧᱢᱟ ᱴᱨᱮᱹᱱ ᱥᱟᱵᱽ ᱜᱮ ᱦᱩᱭᱩᱜ ᱛᱤᱧᱟᱹ ᱚᱱᱟ ᱴᱨᱮᱹᱱᱤᱧ ᱵᱟᱹᱧ ᱥᱟᱵ ᱫᱟᱲᱮᱜ ᱠᱷᱟᱱ ᱟᱨ ᱠᱟᱹᱢᱤ ᱵᱟᱝ ᱦᱩᱭᱩᱜ ᱛᱤᱧᱟᱹ ᱦᱮᱸᱼᱦᱮᱸ ᱛᱟᱲᱟᱛᱟᱹᱲᱤ ᱛᱟᱲᱟᱛᱟᱹᱲᱤ ᱞᱚᱜᱚᱱ ᱜᱮ ᱴᱷᱤᱠ ᱜᱮᱭᱟ ᱛᱚᱵᱮ ᱛᱟᱲᱟᱛᱟᱹᱲᱤ ᱦᱮᱡ ᱜᱚᱫᱚᱜ ᱢᱮ ᱤᱧ ᱱᱚᱜᱼᱚᱭ ᱛᱚ ᱨᱳᱰ ᱨᱮᱜᱮᱧ ᱛᱩᱫ ᱟᱠᱟᱱᱟ ᱟᱢ ᱡᱚᱞᱫᱤ ᱦᱮᱡ ᱜᱚᱞᱚᱢ ᱛᱟᱹᱜᱤᱣᱟᱠᱟᱫ ᱢᱤᱭᱟᱹᱧ ᱴᱷᱤᱠ ᱜᱮᱭᱟ ᱛᱚᱵᱮ ᱱᱤᱛᱚᱜ ᱫᱚᱧ ᱫᱚᱦᱚᱭᱮᱫᱟ